ᱦᱮᱸ ᱤᱧᱫᱚ ᱟᱹᱰᱤᱜᱮ ᱵᱟᱹᱲᱤᱡᱼᱤᱧ ᱢᱚᱱᱮᱭᱟ ᱟᱨ ᱚᱱᱟᱨᱮᱫᱚ ᱜᱟᱱᱫᱟᱜᱮ ᱛᱟᱦᱮᱱᱟ ᱠᱩᱲᱟᱹᱼᱠᱟᱪᱨᱟ ᱮᱢᱠᱟᱜᱼᱟᱵᱚᱱ ᱟᱨ ᱚᱱᱟᱦᱚᱸ ᱜᱟᱱᱫᱟ ᱡᱤᱱᱤᱥᱫᱚ ᱥᱟᱺᱜᱤᱧ ᱨᱮᱜᱮ ᱛᱟᱦᱮᱸ ᱫᱚᱨᱠᱟᱨ ᱪᱮᱫᱟᱜ ᱥᱮ ᱟᱵᱚᱣᱟᱜ ᱚᱲᱟᱜ ᱥᱩᱨ ᱨᱮᱫᱚ ᱵᱟᱝ ᱛᱟᱦᱮᱸ ᱫᱚᱨᱠᱟᱨ ᱟᱨ ᱵᱟᱝ ᱜᱤᱰᱤ ᱫᱚᱨᱠᱟᱨ ᱢᱮᱱ ᱜᱟᱱᱚᱜᱼᱟ ᱟᱨ ᱚᱱᱟᱛᱮᱫᱚ ᱨᱚᱼᱠᱚᱠᱚ ᱚᱱᱟᱨᱮᱠᱚ ᱟᱵ ᱞᱮᱱᱠᱷᱟᱱ ᱯᱷᱤᱨ ᱚᱲᱟᱜ ᱥᱮᱫᱠᱚ ᱦᱤᱡᱩᱜᱼᱟ ᱯᱷᱤᱨ ᱡᱚᱢᱟᱜ ᱠᱚᱨᱮ ᱫᱟᱠᱟ ᱠᱚᱨᱮ ᱟᱨᱚ ᱮᱢᱟᱱ ᱠᱤᱪᱷᱩ ᱠᱚᱨᱮᱠᱚ ᱟᱵᱚᱜᱼᱟ ᱟᱵᱚᱜ ᱟᱠᱚ ᱟᱨ ᱚᱱᱟ ᱟᱵ ᱞᱮᱱᱠᱷᱟᱱ ᱫᱟᱠᱟ ᱠᱚᱨᱮᱫᱚ ᱟᱨ ᱟᱵᱚᱵᱚᱱ ᱡᱚᱢ ᱠᱷᱟᱱᱫᱚ ᱟᱵᱚᱜᱮ ᱵᱤᱢᱟᱨᱦᱚᱸ ᱧᱟᱢ ᱫᱟᱲᱮᱭᱟᱵᱚᱱᱟ ᱟᱨ ᱚᱱᱟᱛᱮᱫᱚ ᱟᱹᱰᱤ ᱠᱤᱪᱷᱩ ᱵᱤᱢᱟᱨ ᱦᱤᱡᱩᱜᱼᱟ ᱰᱟᱥᱴᱵᱤᱱ ᱫᱚ ᱵᱚᱦᱩᱛ ᱜᱚᱱᱫᱟ ᱡᱤᱱᱤᱥ ᱠᱟᱱᱟ ᱢᱮᱱ ᱜᱟᱱᱚᱜᱼᱟ ᱟᱨ ᱚᱱᱟᱫᱚ ᱥᱩᱨ ᱨᱮᱫᱚ ᱵᱟᱝ ᱛᱟᱦᱮᱸ ᱫᱚᱨᱠᱟᱨ ᱛᱚᱲᱟᱥᱟ ᱥᱟᱺᱜᱤᱧ ᱨᱮᱜᱮ ᱛᱟᱦᱮᱸ ᱫᱚᱨᱠᱟᱨ ᱚᱲᱟᱜ ᱠᱷᱚᱱᱫᱚ ᱠᱟᱹᱡ ᱥᱟᱺᱜᱤᱧ ᱨᱮᱜᱮ ᱛᱟᱦᱮᱱ ᱠᱷᱟᱱ ᱵᱮᱥᱚᱜᱼᱟ ᱚᱱᱟᱫᱚ ᱜᱟᱱᱫᱟ ᱡᱤᱱᱤᱥ ᱠᱟᱱᱟ ᱪᱮᱫᱟᱜ ᱥᱮ ᱚᱱᱟ ᱨᱮᱫᱚ ᱵᱚᱦᱩᱛ ᱠᱤᱪᱷᱩ ᱢᱚᱛᱞᱚᱵᱽ ᱮᱢᱟᱱ ᱛᱮᱱᱤᱡ ᱚᱢᱚᱱᱚᱜᱼᱟᱠᱚ ᱛᱤᱡᱩᱠᱚ ᱟᱨᱚ ᱡᱟᱦᱟᱱᱤᱡᱜᱮ ᱟᱨ ᱟᱹᱲᱤᱥᱜᱮ ᱥᱚᱣᱟ ᱚᱲᱟᱜᱨᱮ ᱥᱩᱨᱼᱨᱮ ᱛᱟᱦᱮᱸ ᱞᱮᱱᱠᱷᱟᱱ ᱟᱨ ᱚᱱᱟᱫᱚ ᱥᱟᱺᱜᱤᱧ ᱨᱮᱜᱮ ᱛᱟᱦᱮᱸ ᱫᱚᱨᱠᱟᱨ ᱟᱨ ᱚᱱᱟ ᱢᱮᱱᱛᱮ ᱤᱧᱫᱚ ᱰᱟᱥᱴᱵᱤᱱ ᱫᱚ ᱵᱟᱹᱧ ᱠᱩᱥᱤᱭᱟᱜᱼᱟ

ᱥᱩᱨᱼᱨᱮ ᱛᱟᱦᱮᱸ ᱞᱮᱱᱠᱷᱟᱱ ᱫᱚ ᱰᱟᱥᱴᱵᱤᱱ ᱨᱩᱣᱟᱹᱠᱚ ᱮᱢᱟᱱᱠᱚ ᱧᱟᱧᱟᱢᱟ ᱚᱱᱟ ᱞᱟᱜᱤᱫᱼᱛᱮ ᱤᱧᱫᱚ ᱰᱟᱥᱴᱵᱤᱱ ᱫᱚ ᱵᱟᱹᱲᱤᱡ ᱤᱧ ᱢᱚᱱᱮᱭᱟ